ᱜᱮᱢ ᱠᱚᱫᱚ ᱦᱩᱭᱩᱜ ᱠᱟᱱᱟ ᱥᱟᱵ ᱠᱟᱜ ᱢᱮ ᱡᱮᱢᱚᱱ ᱢᱤᱫ ᱦᱚᱲ ᱵᱟᱹᱭᱦᱟᱹᱲ ᱠᱟᱹᱢᱤ ᱠᱷᱚᱡ ᱞᱟᱸᱜᱟ ᱦᱮᱡ ᱱᱟᱭ ᱡᱮ ᱩᱱᱤ ᱫᱚ ᱜᱚᱴᱟ ᱫᱤᱱ ᱢᱟᱱᱮ ᱠᱟᱹᱢᱤ ᱠᱮᱫᱟᱭ ᱟᱨ ᱩᱱᱤ ᱫᱚ ᱟᱨ ᱥᱟᱵ ᱠᱟᱜ ᱢᱮ ᱟᱹᱭᱩᱵ ᱵᱮᱞᱟ ᱡᱮ ᱢᱟᱴᱷ ᱥᱮᱡ ᱮᱭ ᱪᱟᱞᱟᱣᱮᱱᱟᱭ ᱡᱮ ᱡᱟᱦᱟᱱᱟᱜ ᱠᱷᱮᱹᱞ ᱜᱮ ᱦᱩᱭᱩᱜ ᱥᱮ ᱠᱨᱤᱠᱮᱹᱴ ᱥᱮ ᱵᱷᱚᱞᱤᱵᱚᱞ ᱥᱮ ᱯᱷᱩᱴᱵᱚᱞ ᱥᱟᱵ ᱠᱟᱜ ᱢᱮ ᱯᱷᱩᱴᱵᱚᱞ ᱜᱮ ᱯᱷᱩᱴᱵᱚᱞ ᱡᱩᱫᱤ ᱜᱟᱛᱮ ᱞᱮᱱᱠᱷᱟᱡ ᱩᱱᱤ ᱥᱟᱵ ᱠᱟᱜ ᱢᱮ ᱥᱟᱵ ᱠᱟᱜ ᱢᱮ ᱚᱸᱰᱮ ᱦᱚᱲ ᱠᱚ ᱜᱟᱛᱮᱜ ᱠᱟᱱᱟ ᱟᱭᱢᱟ ᱦᱚᱲ ᱩᱱᱤ ᱦᱚᱸ ᱚᱸᱰᱮᱭ ᱜᱟᱛᱮ ᱞᱮᱱᱠᱷᱟᱡ ᱟᱭᱟᱜ ᱡᱮ ᱚᱱᱮ ᱜᱚᱴᱟ ᱫᱤᱱᱢᱟᱱ ᱡᱮᱭ ᱞᱟᱸᱜᱟᱣ ᱠᱟᱱ ᱚᱱᱟ ᱞᱟᱸᱜᱟ ᱦᱚᱸ ᱚᱸᱰᱮ ᱫᱟᱹᱲ ᱛᱟᱭᱟᱭ ᱥᱮ ᱫᱟᱹᱲ ᱛᱮᱦᱚᱸ ᱥᱮ ᱟᱨ ᱡᱮ ᱱᱚᱛᱮ ᱥᱚᱨᱤᱨ ᱪᱚᱨᱪᱟ ᱟᱨᱦᱚᱸ ᱩᱱᱤ ᱜᱟᱛᱮ ᱠᱟᱛᱮ ᱡᱮ ᱢᱚᱪᱮᱭ ᱵᱩᱡᱷᱟᱹᱣᱟ ᱟᱨ ᱩᱱᱤ ᱜᱮᱢ ᱜᱟᱛᱮ ᱛᱮ ᱡᱟ ᱞᱟᱸᱜᱟ ᱞᱮᱱᱟᱭ ᱡᱚᱛᱚ ᱚᱱᱟ ᱠᱚᱜᱮ ᱪᱟᱵᱟᱜ ᱛᱟᱭᱟ ᱚᱱᱟ ᱪᱟᱵᱟ ᱠᱟᱛᱮ ᱦᱚᱸ ᱟᱨ ᱚᱱᱟ ᱫᱚ